ᱤᱧᱫᱚ ᱩᱯᱚᱠᱟᱨ ᱞᱮᱠᱟᱛᱮ ᱚᱲᱟᱜ ᱨᱮ ᱜᱚᱜᱚ ᱦᱚᱲ ᱡᱮᱢᱚᱱ ᱡᱚᱱᱚᱜ ᱜᱟᱞᱟᱝ ᱯᱟᱹᱴᱤᱭᱟᱹ ᱜᱟᱞᱟᱝ ᱱᱚᱣᱟᱠᱚ ᱵᱟᱭ ᱵᱟᱲᱟᱭ ᱠᱷᱟᱹᱛᱤᱨ ᱤᱧ ᱠᱟᱹᱴᱤᱡ ᱠᱷᱚᱱ ᱜᱚᱲᱚᱢ ᱵᱩᱰᱷᱤ ᱥᱮ ᱜᱚᱲᱚᱢ ᱦᱟᱲᱟᱢ ᱠᱤᱱ ᱵᱟᱲᱟᱭ ᱠᱟᱱ ᱛᱟᱦᱮᱱ ᱠᱷᱟᱹᱛᱤᱨ ᱤᱧᱫᱚ ᱪᱮᱫ ᱫᱚᱦᱚ ᱠᱟᱫᱟ ᱱᱤᱛᱦᱚᱸ ᱟᱫᱚ ᱚᱲᱟᱜ ᱦᱚᱲ ᱵᱟᱝ ᱵᱟᱲᱟᱭ ᱨᱮᱦᱚᱸᱭ ᱤᱧ ᱱᱚᱣᱟ ᱯᱟᱹᱴᱤᱭᱟᱹ ᱜᱟᱞᱟᱝ ᱠᱷᱮᱡᱩᱨ ᱡᱚᱱᱚᱜ ᱜᱟᱞᱟᱝ ᱢᱟᱹᱪᱤ ᱜᱟᱞᱟᱝ ᱱᱚᱣᱟ ᱠᱚᱫᱚ ᱤᱧᱤᱧ ᱥᱮᱬᱟ ᱟᱠᱟᱫ ᱠᱷᱟᱹᱛᱤᱨ ᱩᱱᱤᱭᱟᱜ ᱫᱚ ᱚᱲᱟᱜ ᱦᱚᱲᱟᱜ ᱫᱚ ᱠᱳᱱᱳ ᱚᱥᱩᱵᱤᱫᱷᱟ ᱵᱟᱝ ᱯᱟᱲᱟᱜ ᱛᱟᱭᱟ ᱤᱧᱜᱤᱧ ᱵᱮᱱᱟᱣᱟᱭᱟ ᱛᱳ ᱤᱧᱫᱚ ᱢᱚᱡᱽ ᱥᱟᱺᱦᱤᱡ ᱤᱧ ᱟᱹᱭᱠᱟᱹᱣᱟ ᱡᱮᱦᱮᱛᱩ ᱤᱧ ᱢᱟᱹᱪᱤ ᱜᱟᱞᱟᱝ ᱥᱮ ᱠᱟᱴ ᱨᱮᱱᱟᱜ ᱪᱮᱭᱟᱨ ᱠᱚ ᱵᱮᱱᱟᱣ ᱦᱚᱸᱧ ᱫᱟᱲᱮᱭᱟᱜ ᱜᱮᱭᱟ ᱢᱤᱥᱛᱨᱤ ᱞᱮᱠᱟ ᱛᱳ ᱱᱚᱣᱟ ᱠᱚᱫᱚ ᱡᱮᱦᱮᱛᱩ ᱟᱵᱚᱣᱟᱜ ᱥᱚᱵ ᱥᱚᱢᱚᱭ ᱫᱚᱨᱠᱟᱨᱚᱜᱼᱟ ᱚᱲᱟᱜ ᱨᱮ ᱯᱮᱲᱟ ᱯᱟᱹᱲᱦᱟᱹ ᱠᱚ ᱦᱮᱡ ᱞᱮᱱᱠᱷᱟᱡ ᱪᱮᱭᱟᱨ ᱥᱮ ᱠᱟᱴᱷ ᱨᱮᱭᱟᱜ ᱪᱮᱭᱟᱨ ᱥᱮ ᱢᱟᱹᱪᱤ ᱜᱟᱸᱰᱳ ᱯᱟᱹᱴᱤᱭᱟᱹ ᱱᱚᱣᱟᱠᱚ ᱟᱹᱰᱤ ᱞᱟᱹᱠᱛᱤᱭᱟ ᱛᱚ ᱱᱚᱣᱟᱜᱮ ᱤᱧ ᱵᱮᱱᱟᱣ ᱫᱟᱲᱮᱭᱟᱜ ᱛᱤᱧ ᱢᱤᱫᱴᱤᱡ ᱚᱲᱟᱜ ᱦᱚᱲᱦᱚᱸ ᱥᱩᱵᱤᱫᱷᱟ ᱥᱩᱵᱤᱫᱷᱟ ᱠᱟᱣᱫᱮᱭᱟᱹᱧ ᱟᱨ ᱚᱱᱟᱛᱮ ᱤᱧ ᱱᱚᱣᱟᱠᱚ ᱵᱮᱱᱟᱣ ᱞᱟᱹᱜᱤᱫ ᱛᱮ ᱟᱹᱰᱤ ᱟᱸᱴᱤᱧ ᱠᱩᱥᱤᱭᱟᱜᱼᱟ